ᱥᱟᱸᱜᱷᱟᱨᱤᱭᱟᱹ ᱠᱚ ᱧᱮᱧᱮᱞ ᱠᱚ ᱦᱤᱡᱩᱜ ᱡᱚᱠᱷᱚᱱ ᱱᱚᱣᱟ ᱵᱩᱨᱩ ᱦᱟᱨᱟ ᱟᱨ ᱱᱚᱣᱟ ᱠᱚᱨᱮᱱᱟᱜ ᱥᱟᱸᱜᱷᱟᱨᱤᱭᱟᱹ ᱠᱚ ᱚᱱᱟ ᱠᱚ ᱠᱷᱚᱸᱫᱽᱨᱚᱫ ᱠᱷᱟᱹᱛᱤᱨ ᱛᱮ ᱫᱟᱬᱟᱱ ᱠᱚ ᱦᱤᱡᱩᱜᱼᱟ ᱩᱱᱠᱩ ᱞᱟᱹᱜᱤᱫ ᱟᱞᱮᱭᱟᱜ ᱚᱱᱠᱟ ᱡᱟᱭᱜᱟ ᱢᱟ ᱵᱟᱹᱱᱩᱜ ᱟᱱᱟ ᱡᱟᱦᱟᱸ ᱡᱮ ᱦᱳᱴᱮᱞ ᱥᱮ ᱤᱭᱟᱹ ᱞᱮᱠᱟᱱ ᱡᱟᱭᱜᱟ ᱫᱚ ᱵᱟᱹᱱᱩᱜᱼᱟ ᱩᱱᱠᱩ ᱫᱚ ᱢᱤᱫ ᱟᱞᱮ ᱜᱟᱶᱛᱟ ᱨᱮᱭᱟᱜ ᱚᱲᱟᱜ ᱢᱮᱱᱟᱜᱼᱟ ᱱᱚᱣᱟ ᱜᱟᱶᱛᱟ ᱚᱲᱟᱜ ᱨᱮ ᱩᱱᱠᱩ ᱫᱚᱞᱮ ᱫᱚᱦᱚ ᱠᱚᱣᱟ ᱩᱱᱠᱩ ᱞᱟᱹᱜᱤᱫ ᱟᱠᱚᱣᱟᱜ ᱡᱚᱢᱼᱧᱩ ᱞᱟᱹᱜᱤᱫ ᱯᱷᱨᱤ ᱛᱮᱜᱮᱞᱮ ᱤᱭᱟᱹ ᱠᱚᱣᱟ ᱟᱨ ᱩᱱᱠᱩ ᱫᱚ ᱥᱟᱞᱟᱜ ᱧᱟᱯᱟᱢ ᱠᱟᱛᱮᱫ ᱟᱞᱮ ᱱᱚᱣᱟ ᱜᱚᱨᱟᱢ ᱨᱮᱱᱟᱜ ᱠᱟᱛᱷᱟ ᱟᱨ ᱵᱟᱝᱠᱷᱟᱱ ᱫᱚ ᱛᱩᱢᱫᱟᱜ ᱴᱟᱢᱟᱠ ᱪᱚᱲᱪᱚᱲᱤ ᱚᱠᱟ ᱞᱮᱠᱟᱨᱮ ᱱᱚᱣᱟ ᱪᱮᱫ ᱠᱷᱟᱹᱛᱤᱨ ᱠᱚ ᱞᱟᱜᱟᱣᱟ ᱪᱮᱫ ᱠᱷᱟᱹᱛᱤᱨ ᱯᱮ ᱵᱮᱵᱷᱟᱨᱟ ᱱᱚᱣᱟ ᱫᱚ ᱪᱮᱫ ᱠᱟᱱᱟ ᱩᱱᱠᱩ ᱵᱟᱝ ᱵᱟᱲᱟᱭ ᱠᱷᱟᱹᱛᱤᱨ ᱛᱮ ᱟᱠᱚ ᱚᱱᱟ ᱨᱮᱱᱟᱜ ᱠᱷᱚᱸᱫᱽᱨᱚᱫ ᱠᱟᱛᱷᱟ ᱠᱚ ᱤᱫᱤᱭᱟ ᱪᱮᱫ ᱪᱤᱠᱟᱹ ᱢᱤᱫᱴᱮᱱ ᱜᱳᱥᱟᱲᱮ ᱟᱹᱛᱩ ᱨᱮᱯᱮ ᱵᱮᱱᱟᱣᱟ ᱚᱱᱟ ᱠᱟᱛᱷᱟ ᱠᱚ ᱠᱷᱚᱸᱫᱽᱨᱚᱫ ᱤᱫᱤᱭᱟ ᱟᱹᱛᱩ ᱵᱟᱦᱨᱮ ᱨᱮ ᱢᱤᱫᱴᱟᱝ ᱡᱟᱦᱮᱨ ᱛᱟᱯᱮ ᱢᱮᱱᱟᱜᱼᱟ ᱪᱮᱫ ᱪᱤᱠᱟᱹ ᱚᱸᱰᱮ ᱫᱚᱯᱮ ᱫᱮᱵᱟ ᱥᱮᱵᱟᱭᱟ ᱟᱫᱚ ᱩᱱᱠᱩ ᱞᱮ ᱞᱟᱹᱭ ᱟᱠᱚᱣᱟ ᱟᱞᱮ ᱫᱚ ᱯᱟᱨᱵᱚᱛᱤ ᱯᱩᱡᱟᱹ ᱠᱚ ᱠᱟᱱᱟᱞᱮ ᱟᱞᱮ ᱫᱚ ᱱᱚᱣᱟ ᱫᱚ ᱜᱳᱥᱟᱲᱮ ᱫᱚ ᱢᱤᱫᱴᱟᱝ ᱢᱟᱺᱡᱷᱤ ᱦᱟᱲᱟᱢ ᱠᱟᱱᱟᱭ ᱚᱱᱟᱫᱚ ᱢᱟᱺᱡᱷᱤ ᱛᱷᱟᱱ ᱨᱮ ᱫᱚ ᱟᱹᱛᱩ ᱨᱮ ᱢᱤᱫᱴᱟᱝ ᱟᱹᱰᱤ ᱱᱟᱯᱟᱭ ᱟᱹᱛᱩ ᱜᱚᱨᱟᱢ ᱠᱚ ᱱᱟᱯᱟᱭ ᱛᱟᱦᱮᱱ ᱠᱷᱟᱹᱛᱤᱨ ᱢᱤᱫ ᱢᱟᱺᱡᱷᱤ ᱫᱚ ᱞᱮᱠ ᱞᱟᱹᱠᱛᱤ ᱠᱟᱱᱟ ᱚᱱᱟ ᱠᱷᱟᱹᱛᱤᱨ ᱚᱱᱟ ᱢᱟᱺᱡᱷᱤ ᱚᱲᱟᱜ ᱢᱤᱫᱴᱟᱝ ᱞᱮ ᱵᱮᱱᱟᱣ ᱟᱠᱟᱫᱼᱟ ᱩᱱᱠᱩ ᱠᱚ ᱚᱱᱟ ᱠᱚ ᱞᱟᱹᱭ ᱥᱟᱯᱟᱰᱮ ᱠᱟᱛᱮ ᱩᱱᱠᱩ ᱡᱚᱢᱼᱧᱩ ᱠᱚ ᱵᱤᱱ ᱯᱚᱭᱥᱟ ᱛᱮᱜᱮ ᱡᱚᱢᱼᱧᱩ ᱠᱚᱫᱚ ᱵᱮᱵᱚᱥᱛᱷᱟ ᱟᱠᱚᱣᱟ ᱟᱨ ᱩᱱᱠᱩ ᱱᱟᱯᱟᱭ ᱠᱚᱠᱚ ᱠᱩᱥᱤ ᱨᱟᱹᱥᱠᱟᱹ ᱵᱩᱡᱷᱟᱹᱣ ᱠᱟᱛᱮᱫ ᱩᱱᱠᱩ ᱫᱚ ᱟᱨᱦᱚᱸ ᱠᱚ ᱨᱩᱣᱟᱹᱲ ᱪᱟᱞᱟᱜᱼᱟ